ᱟᱛᱳ ᱴᱚᱴᱷᱟ ᱨᱮᱱᱟᱜ ᱡᱚᱛᱚ ᱠᱷᱚᱡ ᱢᱟᱨᱟᱝ ᱟᱱᱟᱴ ᱫᱚ ᱦᱩᱭᱩᱜ ᱠᱟᱱᱟ ᱚᱞᱚᱜ ᱟᱹᱠᱤᱞ ᱚᱞᱚᱜ ᱯᱟᱲᱦᱟᱣ ᱨᱮᱱᱟᱜ ᱡᱟᱦᱟᱸ ᱤᱫᱤ ᱠᱟᱛᱮ ᱯᱮᱯᱟᱨ ᱨᱮ ᱯᱚᱛᱨᱤᱠᱟᱨᱮ ᱥᱮ ᱤᱞᱮᱠᱴᱚᱱᱤᱠ ᱢᱮᱰᱤᱭᱟ ᱠᱚᱨᱮᱜ ᱱᱚᱣᱟ ᱪᱮᱛᱟᱱ ᱨᱮ ᱜᱟᱞᱚᱪ ᱟᱠᱷᱲᱟ ᱫᱚ ᱵᱟᱝ ᱥᱟᱯᱲᱟᱜ ᱠᱟᱱᱟ ᱱᱚᱣᱟ ᱠᱚ ᱪᱮᱛᱟᱱ ᱨᱮ ᱜᱟᱞᱚᱪ ᱦᱮᱯᱨᱟᱣ ᱥᱟᱯᱲᱟᱣ ᱨᱮᱱᱟᱜ ᱫᱚ ᱟᱹᱰᱤ ᱜᱮ ᱞᱟᱹᱠᱛᱤ ᱢᱮᱱᱟᱜᱼᱟ ᱪᱮᱫᱟᱜ ᱥᱮ ᱟᱛᱳ ᱴᱚᱴᱷᱟ ᱨᱮᱱ ᱦᱚᱲ ᱫᱚ ᱚᱞᱚᱜ ᱯᱟᱲᱦᱟᱣ ᱠᱷᱚᱡ ᱥᱮ ᱥᱠᱩᱞ ᱠᱚᱞᱮᱡᱽ ᱠᱷᱚᱡ ᱫᱚ ᱟᱹᱰᱤ ᱥᱟᱺᱜᱤᱧ ᱨᱮ ᱢᱮᱱᱟᱜ ᱟᱠᱟᱜ ᱠᱚᱣᱟ ᱟᱨ ᱡᱚᱛᱚ ᱠᱷᱚᱡ ᱢᱟᱹᱱᱢᱤᱭᱟᱜ ᱢᱟᱨᱟᱝ ᱫᱷᱚᱱ ᱫᱚ ᱦᱩᱭᱩᱜ ᱠᱟᱱᱟ ᱚᱞᱚᱜ ᱟᱹᱠᱤᱞ ᱚᱞᱚᱜ ᱟᱹᱠᱤᱞ ᱵᱮᱜᱚᱨᱛᱮ ᱢᱟᱹᱱᱢᱤᱭᱟᱜ ᱥᱟᱱᱟᱢ ᱞᱮᱠᱟᱱ ᱱᱟᱜ ᱩᱛᱱᱟᱹᱣ ᱫᱚ ᱚᱦᱚ ᱟᱱᱟᱜ ᱠᱟᱱ ᱜᱮᱭᱟ ᱟᱨ ᱡᱚᱛᱚ ᱠᱷᱚᱡ ᱢᱟᱲᱟᱝ ᱫᱚ ᱟᱹᱠᱤᱞ ᱟᱹᱠᱤᱞ ᱡᱩᱫᱤ ᱵᱟᱝ ᱛᱟᱦᱮᱱ ᱠᱷᱟᱱ ᱢᱟᱹᱱᱢᱤ ᱡᱟᱦᱟᱸ ᱛᱤᱱᱟᱹᱜ ᱜᱮ ᱦᱚᱲᱢᱚ ᱨᱮ ᱫᱟᱲᱮ ᱛᱟᱦᱮᱱ ᱛᱟᱢᱟ ᱚᱱᱟ ᱫᱚ ᱵᱮᱨᱛᱷᱟᱜᱼᱟ ᱚᱱᱟᱛᱮ ᱱᱚᱣᱟ ᱠᱚ ᱜᱟᱞᱚᱪ ᱛᱟᱞᱟ ᱛᱮᱜᱮ ᱟᱵᱚ ᱚᱞᱚᱜ ᱯᱟᱲᱦᱟᱣ ᱟᱹᱠᱤᱞ ᱦᱟᱛᱟᱣ ᱦᱟᱛᱟᱣ ᱛᱮᱜᱮ ᱟᱵᱚᱣᱟᱜ ᱥᱟᱱᱟᱢ ᱠᱚᱣᱟᱜ ᱦᱚᱸᱠ ᱟᱹᱭᱫᱟᱹᱨᱤ ᱥᱮ ᱟᱯᱲᱮᱭᱟᱜ ᱦᱚᱸᱠ ᱟᱹᱭᱫᱟᱹᱨᱤ ᱫᱚ ᱵᱟᱲᱟᱭ ᱧᱟᱢ ᱫᱟᱲᱮᱭᱟᱜᱼᱟ